ᱯᱳᱭᱞᱳ ᱥᱮᱨᱢᱟ ᱨᱮᱱ ᱢᱤᱫᱴᱮᱱ ᱱᱟᱣᱟ ᱜᱤᱫᱽᱨᱟᱹ ᱟᱜ ᱦᱩᱱᱩᱨ ᱟᱪᱟᱨ ᱠᱚᱫᱚ ᱟᱭᱢᱟ ᱞᱮᱠᱟᱱ ᱜᱮ ᱧᱮᱞᱚᱜᱼᱟ ᱡᱟᱦᱟᱸ ᱠᱚᱫᱚ ᱟᱭᱩ ᱦᱚᱵᱚᱨ ᱨᱮ ᱛᱟᱦᱮᱱ ᱛᱩᱞᱩᱪ ᱧᱮᱞᱚᱜᱼᱟ ᱵᱟᱝ ᱧᱮᱞ ᱞᱮᱱᱠᱷᱟᱱ ᱚᱱᱟ ᱠᱚᱫᱚ ᱵᱟᱝ ᱵᱩᱡᱷᱟᱹᱜᱼᱟ ᱪᱮᱫᱟᱜ ᱥᱮ ᱵᱟᱞᱮ ᱦᱚᱢᱚ ᱫᱚ ᱟᱭᱩ ᱴᱷᱮᱱ ᱜᱮ ᱛᱟᱦᱮᱸ ᱠᱮᱡᱮᱡᱚᱜᱼᱟ ᱩᱱᱤ ᱜᱤᱫᱽᱨᱟᱹ ᱡᱚᱠᱷᱚᱱ ᱛᱤᱱ ᱡᱚᱠᱷᱚᱱ ᱟᱡ ᱜᱚᱜᱚ ᱟᱜ ᱦᱚᱵᱚᱨ ᱨᱮᱭ ᱛᱟᱦᱮᱱᱟ ᱩᱱ ᱡᱚᱠᱷᱚᱱ ᱫᱚ ᱟᱭᱳ ᱪᱷᱟᱲᱟ ᱪᱮᱫ ᱜᱮ ᱵᱟᱭ ᱵᱩᱡᱷᱟᱹᱣᱼᱟ ᱟᱡ ᱞᱚᱞᱚ ᱨᱮᱦᱚᱸ ᱥᱮ ᱨᱟᱵᱟᱝ ᱨᱮᱦᱚᱭ ᱱᱟᱥᱮᱭᱟᱜ ᱟᱣᱟᱡ ᱟᱹᱰᱮ ᱟᱸᱡᱚᱢ ᱟᱛᱮᱫ ᱯᱷᱟᱸᱫᱟᱭᱟᱭ ᱥᱮᱭ ᱞᱟᱲᱟᱜᱼᱟ ᱚᱱᱠᱟ ᱛᱮᱜᱮ ᱵᱩᱡᱷᱟᱹᱣ ᱦᱩᱭᱩᱜᱼᱟ ᱩᱱᱤ ᱜᱤᱫᱽᱨᱟᱹ ᱟᱜ ᱫᱚ ᱪᱮᱫ ᱞᱟᱹᱠᱛᱤ ᱠᱟᱱᱟ ᱥᱟᱶ ᱥᱟᱶᱛᱮ ᱜᱤᱫᱽᱨᱟᱹᱣᱟᱜ ᱢᱤᱫ ᱵᱟᱨ ᱥᱟᱰᱮ ᱦᱚᱸ ᱟᱸᱡᱚᱢᱚᱜ ᱜᱮᱭᱟ ᱚᱱᱟ ᱥᱟᱰᱮ ᱠᱚᱫᱚ ᱟᱹᱰᱤ ᱥᱟᱯᱷᱟ ᱫᱚ ᱵᱟᱝ ᱟᱸᱡᱚᱢᱚᱜᱼᱟ ᱚᱱᱟ ᱛᱟᱭᱚᱢ ᱜᱤᱫᱽᱨᱟᱹᱣᱟᱜ ᱡᱟᱦᱟᱸ ᱫᱚ ᱢᱮᱫ ᱢᱮᱫ ᱢᱟᱨᱥᱟᱞ ᱦᱚᱸ ᱟᱹᱰᱤ ᱥᱟᱯᱷᱟ ᱫᱚ ᱵᱟᱭ ᱧᱮᱧᱮᱞᱼᱟ ᱟᱹᱰᱤ ᱟᱯᱪᱷᱟ ᱜᱮᱭ ᱧᱮᱧᱮᱞᱟ ᱚᱱᱠᱟ ᱜᱮ ᱛᱟᱦᱮᱱ ᱛᱟᱠᱚᱣᱟ ᱢᱤᱫ ᱥᱮᱨᱢᱟ ᱢᱩᱫ ᱨᱮᱭᱟᱜ ᱟᱪᱟᱨ ᱠᱚᱫᱚ